ᱡᱟᱦᱟᱸᱭ ᱱᱮᱛᱟᱨ ᱜᱮ ᱱᱟᱣᱟ ᱱᱟᱣᱟ ᱜᱮ ᱯᱟᱭᱨᱟᱜᱮ ᱪᱮᱫ ᱠᱟᱜᱼᱟ ᱩᱱᱤ ᱫᱚ ᱩᱱᱤ ᱫᱚ ᱟᱦᱟᱨ ᱯᱩᱠᱷᱨᱤ ᱟᱨ ᱵᱟᱱ ᱜᱟᱰᱟ ᱫᱟᱜ ᱠᱚᱨᱮᱜ ᱦᱟᱲᱟᱢ ᱠᱚ ᱵᱩᱰᱷᱤ ᱠᱚ ᱟᱨ ᱜᱤᱫᱽᱨᱟᱹ ᱯᱤᱫᱽᱨᱟᱹ ᱠᱚ ᱩᱢᱩᱜ ᱟᱠᱚ ᱩᱱᱠᱩ ᱠᱚ ᱚᱣᱟᱨ ᱛᱩᱫ ᱨᱮᱱᱟᱜ ᱟᱹᱰᱤ ᱜᱟᱱ ᱥᱟᱦᱟᱡᱽᱡᱚᱭ ᱤᱫᱤᱭᱟ ᱟᱨ ᱧᱮᱞ ᱞᱮᱠᱚ ᱠᱷᱟᱱ ᱩᱱᱠᱩ ᱠᱚ ᱥᱟᱱᱟᱢᱮ ᱟᱴᱠᱟᱣ ᱫᱟᱲᱮ ᱟᱠᱚᱣᱟ ᱚᱱᱠᱟᱜᱮ ᱟᱵᱚ ᱠᱟᱹᱴᱤᱡ ᱠᱟᱹᱴᱤᱡ ᱜᱤᱫᱽᱨᱟᱹ ᱠᱚ ᱩᱢᱩᱜᱼᱟ ᱡᱚᱴᱟᱣ ᱠᱟᱛᱮᱫ ᱠᱚ ᱪᱟᱞᱟᱜᱼᱟ ᱵᱩᱰᱦᱤ ᱮᱨᱟ ᱠᱚ ᱟᱨ ᱮᱢᱟᱱ ᱠᱚ ᱩᱱᱠᱩ ᱠᱚ ᱢᱤᱢᱤᱫ ᱴᱟᱱ ᱦᱚᱲ ᱢᱮᱱᱟᱜ ᱠᱚᱣᱟ ᱜᱤᱫᱽᱨᱟᱹ ᱠᱚ ᱩᱱᱠᱩ ᱯᱟᱭᱨᱟ ᱵᱟᱠᱚ ᱪᱮᱫ ᱠᱟᱣᱱᱟ ᱩᱱᱠᱩ ᱚᱱᱟ ᱠᱚᱨᱮᱜ ᱩᱱᱩᱢᱚᱜ ᱨᱮᱱᱟᱜ ᱟᱹᱰᱤ ᱥᱚᱢᱵᱷᱚᱵᱚᱱᱟ ᱛᱟᱦᱮᱱᱟ ᱮᱱᱠᱷᱟᱱ ᱯᱟᱭᱨᱟ ᱡᱩᱫᱤ ᱥᱮᱬᱟ ᱠᱟᱜ ᱟᱭ ᱥᱮ ᱮᱱᱠᱷᱟᱱ ᱫᱚ ᱩᱱᱤ ᱫᱚ ᱩᱱᱠᱩ ᱠᱚ ᱵᱟᱧᱪᱟᱣ ᱠᱚᱣᱟᱭ ᱟᱨ ᱟᱹᱞᱤᱧ ᱯᱟᱥᱴᱟ ᱥᱮᱡ ᱠᱷᱚᱱ ᱚᱱᱠᱟᱱ ᱦᱚᱲ ᱫᱚ ᱟᱹᱰᱤ ᱡᱳᱨ ᱞᱤᱧ ᱥᱟᱨᱦᱟᱣ ᱫᱚᱦᱚ ᱠᱚᱣᱟ ᱮᱱᱠᱷᱟᱱ ᱩᱱᱠᱩ ᱡᱩᱫᱤ ᱠᱚ ᱛᱟᱦᱮᱱᱟ ᱟᱵᱚ ᱡᱟᱦᱟᱸ ᱜᱮ ᱦᱩᱭᱩᱜᱼᱟ ᱵᱟᱱ ᱫᱟᱜ ᱠᱚ ᱴᱟᱴᱠᱟ ᱫᱟᱜ ᱠᱚ ᱟᱨ ᱟᱦᱟᱨ ᱯᱩᱠᱷᱨᱤ ᱰᱷᱚᱰᱟ ᱜᱟᱹᱰᱭᱟᱹ ᱠᱩᱧ ᱠᱚ ᱨᱮ ᱠᱷᱚᱱ ᱟᱹᱰᱤ ᱜᱟᱱ ᱚᱱᱠᱟ ᱮᱴᱠᱮᱴᱚᱬᱮ ᱨᱮ ᱡᱚᱫᱤ ᱠᱚ ᱧᱩᱨᱦᱩᱜ ᱠᱷᱟᱱ ᱚᱱᱠᱟᱱ ᱦᱚᱲ ᱠᱚ ᱛᱟᱦᱮᱱ ᱠᱷᱟᱱ ᱫᱚ ᱩᱱᱠᱩ ᱠᱚ ᱵᱟᱧᱪᱟᱣ ᱫᱟᱲᱮ ᱟᱵᱚᱱᱟ ᱚᱱᱠᱟᱜᱮ ᱟᱵᱚ ᱩᱱᱠᱩ ᱟᱹᱞᱤᱧ ᱯᱟᱥᱴᱟ ᱥᱮᱡ ᱠᱷᱚᱱᱟᱞᱤᱧ ᱥᱟᱨᱦᱟᱣ ᱞᱤᱧ ᱮᱢᱟ ᱠᱚᱣᱟ ᱟᱨ ᱡᱟᱦᱟᱸᱭ ᱱᱟᱣᱟ ᱜᱮᱠᱚ ᱥᱮᱬᱟ ᱠᱟᱜᱼᱟ ᱩᱱᱠᱩ ᱠᱚᱫᱚ ᱯᱟᱭᱨᱟᱜ ᱠᱚᱫᱚ ᱮᱱᱠᱷᱟᱱ ᱩᱱᱠᱩ ᱫᱚ ᱵᱷᱤᱛᱛᱨᱤ ᱥᱮᱫ ᱥᱮᱱᱚᱜ ᱫᱚᱵᱚ ᱢᱟᱱᱟ ᱧᱚᱜ ᱠᱚᱣᱟ ᱯᱟᱭᱨᱟ ᱜᱟᱹᱰᱭᱟᱹ ᱵᱟᱱ ᱜᱟᱰᱟ ᱫᱟᱜ ᱵᱚᱞᱚᱱ ᱫᱚ ᱢᱟᱱᱟ ᱧᱚᱜ ᱠᱚᱣᱟ ᱧᱮᱞ ᱠᱚᱠᱷᱟᱱ ᱵᱚᱱ